ᱱᱚᱣᱟ ᱟᱵᱚ ᱴᱤᱵᱷᱤ ᱨᱮ ᱡᱟᱦᱟᱸ ᱮᱰᱵᱷᱮᱴᱟᱡᱽ ᱮᱢᱟᱜᱼᱟ ᱚᱱᱟ ᱛᱮᱦᱚᱸ ᱢᱚᱴᱤᱵᱷᱮᱥᱚᱱ ᱠᱟᱛᱮᱫ ᱱᱤᱛᱳᱜ ᱜᱟᱱᱚᱜ ᱠᱟᱱᱟ ᱧᱮᱞ ᱡᱟᱦᱟᱸ ᱞᱮᱠᱟ ᱴᱤᱵᱷᱤ ᱨᱮ ᱮᱰ ᱠᱚᱧ ᱧᱮᱞᱮᱜᱼᱟᱠᱚ ᱪᱮ ᱵᱟᱝᱼᱟ ᱱᱚᱝᱠᱟ ᱵᱮᱵᱽᱥᱟᱭ ᱜᱟᱱᱚᱜᱼᱟ ᱮᱱᱠᱷᱟᱡ ᱟᱵᱚ ᱦᱚᱲ ᱥᱟᱱᱛᱟᱲ ᱦᱚᱸ ᱱᱤᱭᱟᱹᱵᱚᱱ ᱩᱭᱦᱟᱹᱨᱮᱜᱼᱟ ᱪᱮ ᱵᱟᱝᱼᱟ ᱮᱰ ᱱᱚᱣᱟ ᱠᱚ ᱧᱮᱞ ᱞᱮᱠᱷᱟᱱ ᱱᱚᱣᱟ ᱫᱚ ᱱᱚᱶᱟᱨᱮ ᱯᱷᱟᱭᱫᱟ ᱢᱮᱱᱟᱜᱼᱟ ᱚᱱᱠᱟᱜᱮ ᱡᱚᱛᱚᱣᱟᱜ ᱨᱮᱜᱮ ᱡᱟᱦᱟᱸᱭ ᱢᱚᱵᱟᱭᱤᱞ ᱨᱮᱱᱟᱜ ᱧᱮᱞᱮᱫ ᱠᱚ ᱢᱚᱵᱟᱭᱤᱞ ᱨᱮᱱᱟᱜ ᱮᱰᱵᱷᱮᱴᱟᱭᱤᱡᱽ ᱮᱢᱮᱜᱼᱟ ᱱᱚᱣᱟ ᱫᱚᱠᱟᱱ ᱠᱷᱩᱞᱟᱹᱣ ᱞᱮᱱᱠᱷᱟᱱ ᱤᱱᱟᱹᱜ ᱯᱨᱚᱯᱷᱤᱴ ᱢᱮᱱᱟᱜᱼᱟ ᱤᱱᱟᱹᱜ ᱯᱷᱟᱭᱫᱟ ᱢᱮᱱᱟᱜᱼᱟ ᱚᱱᱠᱟᱜᱮ ᱚᱱᱠᱟᱜᱮ ᱮᱰᱵᱷᱮᱴᱟᱭᱤᱡᱽ ᱴᱤᱵᱷᱤ ᱨᱮᱱᱟᱜ ᱱᱚᱣᱟ ᱯᱷᱟᱭᱫᱟ ᱵᱚᱱ ᱧᱟᱢᱮᱜᱼᱟ ᱴᱤᱵᱷᱤᱛᱮ ᱧᱮᱞ ᱨᱮᱱᱟᱜ ᱮᱰᱵᱷᱮᱴᱟᱭᱤᱡᱽ ᱨᱮ ᱡᱟᱦᱟᱱᱟᱜ ᱜᱮ ᱵᱮᱥ ᱪᱤᱡᱽ ᱚᱞ ᱯᱟᱲᱦᱟᱣ ᱦᱚᱸ ᱧᱮᱞᱚᱜ ᱠᱟᱱᱟ ᱟᱫᱚ ᱜᱤᱫᱽᱨᱟ ᱠᱚ ᱚᱞᱼᱯᱟᱲᱦᱟᱜ ᱠᱟᱱᱟ ᱠᱚ ᱴᱤᱵᱷᱤ ᱨᱮᱱᱟᱜ ᱧᱮᱞᱛᱮ ᱚᱱᱮ ᱚᱱᱟ ᱯᱨᱚᱯᱷᱤᱴ ᱦᱚᱸ ᱧᱟᱢᱚᱜ ᱠᱟᱱᱟ ᱚᱱᱠᱟ ᱫᱚ ᱵᱟᱝ ᱟᱪᱪᱷᱮ ᱯᱨᱚᱯᱷᱤᱴ ᱵᱟᱭ ᱧᱟᱢᱚᱜ ᱠᱟᱱᱟ ᱡᱩᱫᱤ ᱵᱮᱥ ᱡᱤᱱᱤᱥ ᱢᱮᱱᱟᱜᱼᱟ ᱚᱸᱰᱮ ᱮᱰ ᱨᱮ ᱟᱵᱚ ᱟᱹᱰᱤᱜᱟᱱ ᱦᱩᱭᱩᱜ ᱠᱟᱱᱟ ᱢᱳᱵᱟᱭᱤᱞ ᱪᱮᱫ ᱞᱮᱠᱟ ᱞᱟᱹᱭᱟᱢ ᱮᱰᱵᱷᱮᱴᱟᱡᱽ ᱨᱮ ᱡᱟᱦᱟᱸ ᱞᱮᱠᱟ ᱚᱱᱟ ᱟᱵᱚ ᱴᱤᱠᱤᱴ ᱵᱩᱠᱤᱝ ᱠᱚ ᱟᱹᱰᱤᱜᱟᱱ ᱯᱷᱳᱱ ᱯᱮ ᱠᱚᱛᱮ ᱯᱩᱭᱥᱟᱹ ᱠᱚ ᱪᱟᱞᱟᱜ ᱠᱟᱱᱟ ᱢᱟᱱᱮ ᱟᱹᱰᱤ ᱠᱤᱪᱷᱩ ᱮᱰ ᱛᱮ ᱤᱱᱟᱹ ᱦᱩᱭᱩᱜ ᱠᱟᱱᱟ ᱯᱷᱟᱭᱫᱟ ᱦᱩᱭᱩᱜ ᱠᱟᱱᱟ ᱚᱱᱟᱜᱮ ᱟᱨ ᱟᱹᱰᱤᱜᱟᱱ ᱚᱱᱟ ᱮᱰᱵᱷᱮᱴᱟᱡᱽ ᱧᱮᱞ ᱠᱚᱛᱮᱜᱮ ᱟᱵᱚ ᱱᱚᱣᱟ ᱠᱤᱪᱷᱩ ᱠᱤᱪᱷᱩ ᱟᱵᱚ ᱥᱟᱱᱛᱟᱲ ᱠᱚᱵᱚᱱ ᱞᱟᱦᱟᱜ ᱤᱫᱤᱜ ᱠᱟᱱᱟ ᱱᱚᱜᱼᱚᱭ ᱧᱮᱞ ᱠᱚᱛᱮᱜᱮ ᱴᱷᱤᱠᱟᱹᱭ ᱤᱫᱤᱜ ᱟᱵᱚᱱ ᱪᱮ ᱵᱟᱝ ᱱᱚᱜᱼᱚ ᱱᱚᱝᱠᱟᱜᱮ ᱪᱟᱞᱟᱜ ᱠᱟᱱᱟ ᱛᱟᱵᱚᱱᱟ ᱟᱵᱚᱣᱟᱜ ᱯᱷᱟᱭᱫᱟ ᱤᱱᱟᱹ ᱤᱱᱟᱹ ᱡᱤᱱᱤᱥ ᱦᱩᱭᱩᱜ ᱠᱟᱱᱟ ᱯᱷᱟᱭᱫᱟ ᱛᱟᱵᱚᱱ ᱦᱩᱭᱩᱜ ᱠᱟᱱᱟ ᱮᱰ ᱧᱮᱞ ᱠᱚᱛᱮ ᱟᱨ ᱚᱱᱟᱨᱮ ᱞᱟᱜᱟᱣ ᱠᱟᱛᱮ ᱜᱮ ᱟᱵᱚᱣᱟᱜ ᱯᱷᱟᱭᱫᱟ ᱫᱚ ᱧᱟᱢᱟ ᱡᱟᱦᱟᱸ ᱞᱮᱠᱟ ᱱᱟᱜ ᱜᱮ ᱚᱠᱚᱭ ᱨᱟᱥᱚᱱ ᱫᱚᱠᱟᱱᱮᱜᱼᱟ ᱚᱠᱚᱭ ᱢᱚᱵᱟᱭᱤᱞ ᱫᱚᱠᱟᱱᱮᱜᱼᱟ ᱚᱠᱚᱭ ᱥᱤᱢ ᱫᱚᱠᱟᱱᱮᱜᱼᱟ ᱟᱹᱰᱤ ᱞᱮᱠᱟ ᱱᱚᱣᱟ ᱮᱰ ᱠᱚ ᱧᱮᱞ ᱠᱟᱛᱮ ᱜᱮ ᱢᱚᱵᱟᱭᱤᱞ ᱛᱮ ᱮᱰᱛᱮ ᱴᱤᱵᱷᱤᱛᱮ ᱱᱤᱭᱟᱹ ᱱᱤᱭᱟᱹ ᱯᱷᱟᱭᱫᱟ ᱵᱚᱱ ᱧᱟᱢᱮᱫᱼᱟᱵᱚᱱ ᱠᱤᱪᱷᱩ ᱠᱤᱪᱷᱩ ᱟᱵᱚ ᱯᱟᱲᱦᱟᱜ ᱠᱟᱱᱟ ᱠᱚ ᱜᱤᱫᱽᱨᱟᱹ ᱱᱚᱣᱟ ᱦᱚᱸ ᱧᱮᱞ ᱠᱟᱛᱮ ᱦᱚᱸ ᱟᱹᱰᱤ ᱠᱤᱪᱷᱩ ᱮᱢᱮᱜᱼᱟ ᱱᱤᱭᱟᱹ ᱠᱚᱜᱮ ᱮᱢᱮᱜᱼᱟ